ᱦᱮᱸ ᱞᱟᱹᱭᱫᱟᱹᱧ ᱡᱮ ᱵᱟᱸᱠᱩᱲᱟ ᱦᱚᱱᱚᱛ ᱨᱮ ᱡᱮ ᱥᱟᱱᱛᱟᱲᱤ ᱯᱟᱲᱦᱟᱣ ᱵᱟᱵᱚᱛᱮ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ ᱚᱻ ᱟᱨ ᱛᱟᱦᱚᱞᱮ ᱮᱢ ᱮ ᱮᱢ ᱮ ᱠᱚᱫᱚ ᱚᱠᱟᱨᱮ ᱠᱚᱨᱟᱣ ᱦᱩᱭᱩᱜᱼᱟ ᱵᱟᱱᱩᱜ ᱟᱠᱟᱫᱟ ᱦᱮᱸ ᱴᱷᱤᱠ ᱜᱮᱭᱟ